ᱟᱪᱷᱟ ᱟᱢᱫᱚ ᱜᱷᱟᱨᱚᱧᱨᱮᱢ ᱠᱟᱹᱢᱤᱭᱟᱛᱚ ᱛᱚ ᱜᱷᱟᱨᱚᱧᱨᱮ ᱪᱮᱫ ᱪᱮᱫᱠᱩᱢ ᱠᱟᱹᱢᱤᱭᱟ ᱚᱱᱟᱠᱩ ᱧᱩᱛᱩᱢ ᱟᱨ ᱚᱱᱟ ᱚᱠᱟᱞᱞᱮᱠᱟᱛᱮ ᱠᱟᱹᱢᱤᱢ ᱥᱟᱢᱴᱟᱣᱟ ᱚᱱᱟ ᱵᱟᱨᱮᱛᱮ ᱠᱤᱪᱷᱩᱜᱟᱱ ᱠᱟᱛᱷᱟ ᱞᱟᱹᱭᱢᱮ ᱤᱧᱫᱚ ᱚᱲᱟᱜ ᱨᱮᱭᱟᱜ ᱠᱟᱹᱢᱤᱧ ᱞᱟᱹᱭᱫᱟ ᱚᱲᱟᱜ ᱥᱟᱯᱷᱟ ᱥᱟᱹᱯᱷᱤ ᱨᱮᱭᱟᱜ ᱚᱲᱟᱜ ᱨᱮ ᱠᱟᱹᱢᱤᱫᱚ ᱜᱷᱟᱨᱚᱧᱡ ᱨᱮᱭᱟᱜ ᱚᱠᱟᱞᱮᱠᱟᱛᱮ ᱢᱚᱪᱧᱮᱞᱚᱜᱼᱟ ᱢᱤᱫᱵᱟᱨ ᱦᱚᱲ ᱥᱟᱹᱜᱤ ᱵᱟᱨᱦᱮ ᱠᱷᱚᱱ ᱦᱮᱡᱠᱟᱛᱮᱜ ᱪᱮᱫᱞᱮᱠᱟ ᱠᱩᱵᱩᱱ ᱫᱟᱨᱟᱢ ᱠᱚᱣᱟ ᱚᱱᱟᱞᱮᱠᱟᱛᱮ ᱚᱲᱟᱜ ᱠᱩ ᱫᱩᱣᱟᱹᱨ ᱠᱩ ᱥᱟᱯᱷᱟ ᱥᱟᱹᱯᱷᱤᱢ ᱫᱚᱦᱚ ᱠᱟᱜᱠᱷᱟᱡ ᱱᱤᱡᱮᱨᱟᱜ ᱜᱷᱟᱨᱚᱧᱡᱨᱮ ᱚᱱᱠᱟ ᱞᱮᱠᱟᱛᱮ ᱠᱤᱪᱨᱤᱡᱠᱩ ᱡᱟᱦᱟᱱ ᱡᱤᱱᱤᱥᱠᱩ ᱜᱩᱪᱟᱹ ᱯᱟᱹᱪᱤ ᱪᱮᱫᱞᱮᱠᱟ ᱫᱚᱦᱚ ᱦᱩᱭᱩᱜᱼᱟ ᱚᱱᱠᱟᱞᱮᱠᱟᱨᱮᱢ ᱫᱚᱦᱚ ᱠᱟᱜ ᱠᱷᱟᱡ ᱚᱠᱟᱴᱷᱮᱡ ᱪᱮᱫᱡᱤᱱᱤᱥ ᱡᱟᱹᱨᱩᱲᱟ ᱚᱸᱰᱮ ᱥᱟᱡᱟᱣ ᱠᱟᱛᱮᱢ ᱫᱚᱦᱚᱠᱟᱜᱼᱟ ᱟᱨ ᱢᱩᱪᱷᱟᱹᱣ ᱠᱩ ᱚᱲᱟᱜᱠᱩ ᱥᱟᱯᱷᱟ ᱥᱟᱹᱯᱷᱤ ᱤᱟᱱᱹ ᱠᱟᱛᱮᱜ ᱡᱚᱛᱚ ᱜᱷᱟᱨᱚᱧ ᱨᱮᱭᱟᱜᱜᱤ ᱢᱤᱢᱤᱫ ᱠᱟᱹᱢᱤ ᱠᱩᱜᱤ ᱡᱚᱛᱚ ᱠᱟᱹᱢᱤᱜᱤ ᱵᱚᱞᱮ ᱥᱟᱶᱦᱟᱛᱮᱢ ᱫᱚᱦᱚᱞᱮᱠᱦᱟᱡ ᱚᱱᱟᱫᱚ ᱧᱮᱞᱡᱚᱝ ᱨᱮ ᱢᱤᱫᱴᱮᱡ ᱥᱟᱡᱟᱱᱛᱚ ᱧᱮᱞᱚᱜᱼᱟ ᱟᱨ ᱱᱚᱝᱠᱟᱛᱮ ᱢᱚᱪ ᱧᱮᱞᱠᱟᱛᱮᱜ ᱢᱤᱢᱤᱫ ᱟᱰᱮ ᱯᱟᱥᱮᱨᱮᱱ ᱦᱚᱸ ᱟᱢᱟᱜ ᱠᱟᱹᱢᱤ ᱟᱹᱨᱤᱪᱟᱹᱞᱤ ᱧᱮᱞᱛᱮᱠᱩ ᱪᱤᱫ ᱫᱟᱲᱤᱭᱟᱜᱼᱟ ᱩᱱᱠᱩ ᱠᱚᱦᱚᱸ ᱟᱨ ᱜᱷᱟᱨᱚᱧᱡ ᱨᱮᱭᱟᱜ ᱫᱚ ᱞᱤᱴᱤᱵᱤᱭᱩᱥᱤ ᱠᱟᱹᱢᱤ ᱢᱮᱱᱟᱜ ᱜᱮᱭᱟ ᱢᱮᱱᱠᱦᱟᱱ ᱱᱤᱭᱟᱹᱜᱤ ᱤᱧᱟᱹᱜ ᱫᱚ ᱢᱚᱪ ᱤᱧ ᱵᱩᱡᱷᱟᱹᱣᱟ ᱱᱤᱭᱟᱹ ᱠᱟᱹᱢᱤ ᱨᱮᱜᱤ ᱡᱟᱦᱟᱱᱟᱜ ᱛᱮᱦᱚᱸ ᱚᱱᱮ ᱥᱟᱡᱟᱣ ᱥᱟᱯᱲᱟᱣ ᱞᱟᱹᱜᱤᱫ ᱫᱚ ᱚᱱᱟᱫᱚ ᱵᱮᱥᱜᱤᱧ ᱵᱩᱡᱷᱟᱹᱣᱟ ᱟᱨ ᱚᱠᱟᱞᱮᱠᱟᱛᱮ ᱡᱟᱦᱟᱱ ᱡᱤᱱᱤᱥ ᱱᱤᱭᱟᱹ ᱢᱟᱴᱜᱷᱟᱴ ᱠᱩ ᱨᱮᱭᱟᱜ ᱦᱚᱸ ᱚᱠᱟᱴᱷᱮᱡ ᱫᱚᱦᱚ ᱦᱩᱭᱩᱜᱼᱟ ᱚᱱᱠᱟ ᱥᱟᱶᱦᱟᱛᱮ ᱥᱟᱣᱮᱨᱛᱮ ᱫᱚᱦᱚ ᱠᱟᱛᱮᱜ ᱢᱟᱱᱮ ᱚᱲᱟᱜ ᱥᱟᱡᱟᱣ ᱫᱚᱦᱚ ᱞᱟᱹᱜᱤᱫ ᱫᱚ ᱟᱹᱰᱤ ᱵᱮᱥ ᱠᱟᱡᱟᱜ ᱜᱤᱭᱟ